ᱦᱮᱸ ᱤᱧ ᱠᱷᱟᱥ ᱞᱮᱠᱟᱛᱮ ᱱᱚᱝᱠᱟ ᱜᱚᱨᱚᱯᱤᱧ ᱵᱩᱡ ᱞᱮᱫᱟ ᱡᱟᱦᱟᱸ ᱫᱚ ᱦᱩᱞ ᱢᱟᱦᱟ ᱦᱤᱞᱳᱜ ᱤᱧ ᱥᱤᱫᱩ ᱠᱟᱱᱩᱣᱟᱜ ᱛᱟᱹᱠᱤᱱᱟᱜ ᱢᱩᱴᱷᱟᱹᱱᱤᱧ ᱵᱮᱱᱟᱣ ᱞᱮᱫᱼᱟ ᱥᱮᱧ ᱟᱸᱠᱟᱣ ᱞᱮᱫ ᱛᱟᱹᱠᱤᱱᱟ ᱚᱱᱟ ᱦᱚᱛᱮᱫ ᱛᱮ ᱤᱧ ᱫᱚ ᱟᱹᱰᱤ ᱜᱚᱨᱚᱵᱤᱧ ᱟᱹᱭᱠᱟᱹᱣ ᱞᱮᱫᱟ ᱟᱨ ᱱᱚᱶᱟ ᱟᱸᱠᱟᱣ ᱨᱮ ᱡᱟᱦᱟᱸ ᱠᱚ ᱤᱧ ᱵᱮᱵᱚᱦᱟᱨ ᱞᱮᱫᱟ ᱞᱮᱰ ᱯᱮᱱᱥᱤᱞ ᱨᱟᱵᱟᱨ ᱨᱚᱝ ᱠᱚ ᱱᱤᱭᱟᱹ ᱠᱚᱛᱮ ᱟᱹᱠᱤᱱᱟᱜ ᱡᱟᱦᱟᱸ ᱢᱩᱴᱷᱟᱹᱱ ᱚᱱᱟ ᱠᱚ ᱤᱧ ᱦᱚᱲ ᱠᱚ ᱥᱟᱢᱟᱝ ᱨᱮ ᱪᱮᱫᱞᱮᱠᱟ ᱵᱷᱟᱵ ᱛᱮ ᱧᱮᱞᱚᱜᱼᱟ ᱱᱚᱶᱟ ᱠᱚ ᱤᱧᱤᱧ ᱵᱮᱵᱚᱦᱟᱨ ᱠᱟᱛᱮᱫ ᱩᱱᱠᱤᱱᱟᱜ ᱚᱱᱟ ᱢᱩᱴᱷᱟᱹᱱᱤᱧ ᱵᱮᱱᱟᱣ ᱨᱟᱠᱟᱯ ᱞᱮᱫ ᱛᱟᱹᱠᱤᱱᱟ ᱟᱨ ᱤᱧ ᱨᱮᱱ ᱜᱚᱼᱵᱟᱵᱟ ᱜᱟᱛᱮ ᱜᱨᱟᱦᱚᱠ ᱠᱚ ᱱᱚᱶᱟ ᱠᱚ ᱧᱮᱞ ᱠᱟᱛᱮᱫ ᱤᱧᱟᱹᱜ ᱱᱚᱶᱟ ᱠᱟᱹᱢᱤᱦᱚᱨᱟ ᱧᱮᱞ ᱠᱟᱛᱮᱫ ᱟᱹᱰᱤ ᱨᱟᱹᱥᱠᱟᱹ ᱜᱮᱠᱚ ᱟᱴᱠᱟᱨ ᱞᱮᱫᱼᱟ ᱩᱱᱠᱩ ᱠᱚ ᱢᱮᱱᱟ ᱡᱮ ᱵᱟᱵᱩ ᱟᱹᱰᱤ ᱱᱟᱯᱟᱭᱮ ᱟᱸᱠᱟᱣ ᱫᱟᱲᱮᱭᱟᱠᱚᱣᱟ ᱟᱨ ᱩᱱᱠᱩ ᱴᱷᱮᱱ ᱠᱷᱚᱱᱟᱜ ᱤᱧ ᱦᱚᱸ ᱟᱹᱰᱤ ᱥᱟᱨᱦᱟᱣᱤᱧ ᱧᱟᱢ ᱞᱮᱫᱟ